ᱦᱳᱴᱮᱞ ᱨᱮ ᱫᱟᱠᱟᱧ ᱡᱚᱢ ᱠᱮᱫᱟ ᱚᱰᱟᱨ ᱠᱤᱫᱟᱹᱧ ᱚᱰᱟᱨ ᱠᱟᱛᱮᱫ ᱡᱚᱠᱷᱚᱱ ᱢᱟᱱᱮ ᱟᱡᱨᱮᱱ ᱜᱩᱛᱤ ᱯᱮ ᱩᱱᱤ ᱯᱮᱰᱤᱧ ᱮᱢᱟᱣᱟᱫᱮᱭᱟ ᱯᱷᱳᱱᱼᱯᱮ ᱛᱮ ᱥᱮ ᱜᱩᱜᱩᱞ ᱯᱮ ᱛᱮ ᱛᱚᱠᱷᱚᱱ ᱩᱱᱤ ᱴᱷᱮᱡ ᱤᱧ ᱴᱷᱮᱡ ᱜᱮ ᱟᱨᱚᱭ ᱩᱫᱩᱜ ᱠᱮᱫᱟ ᱟᱨ ᱩᱱᱤ ᱴᱷᱮᱡ ᱫᱚ ᱵᱟᱝ ᱥᱮᱴᱮᱨᱟᱠᱟᱱᱟ ᱛᱚ ᱚᱱᱟ ᱞᱟᱹᱜᱤᱫ ᱛᱮ ᱩᱱᱤᱧ ᱯᱷᱳᱱᱟᱫᱮᱭᱟ ᱯᱷᱳᱱᱟᱫᱤᱧᱟᱭ ᱟᱨᱮᱭ ᱢᱤᱛᱟᱹᱧ ᱠᱟᱱᱟ ᱡᱮ ᱢᱮᱱᱛᱮ ᱱᱚᱝᱠᱟ ᱟᱢ ᱱᱚᱝᱠᱟ ᱱᱚᱝᱠᱟ ᱠᱮᱫᱟᱢ ᱟᱢᱟᱜ ᱵᱤᱞ ᱱᱚᱸᱰᱮ ᱵᱟᱝ ᱦᱩᱭ ᱠᱟᱱᱟ ᱛᱚ ᱚᱱᱟ ᱵᱤᱞ ᱠᱚᱨᱟᱣ ᱞᱟᱹᱜᱤᱫ ᱛᱮ ᱡᱚᱠᱷᱚᱱ ᱚᱭᱮᱵᱽᱼᱥᱟᱭᱤᱴᱤᱧ ᱠᱷᱩᱞᱟᱹᱣ ᱠᱮᱫᱟ ᱛᱚᱠᱷᱚᱱ ᱢᱮᱛᱟᱭ ᱠᱟᱱᱟ ᱟᱢ ᱧᱮᱞ ᱢᱮ ᱛᱚ ᱤᱧᱟᱹᱜ ᱛᱮ ᱦᱚᱸᱜᱼᱚᱭ ᱤᱧᱟᱹᱜᱼᱮ ᱩᱫᱩᱜᱼᱫᱟ ᱟᱢᱟᱜ ᱨᱮ ᱪᱮᱫᱟᱜ ᱵᱟᱭ ᱩᱫᱩᱜᱼᱫᱟ ᱚᱱᱟ ᱠᱚ ᱞᱟᱹᱜᱤᱫ ᱛᱮ ᱢᱟᱱᱮ ᱡᱮ ᱴᱩᱠ ᱢᱟᱱᱮ ᱵᱟᱹᱧ ᱢᱮᱛᱟᱣ ᱫᱮᱭᱟ ᱡᱮᱢᱚᱱ ᱚᱰᱟᱨ ᱠᱟᱛᱮᱫ ᱤᱧ ᱡᱚᱢ ᱠᱮᱫᱟ ᱟᱨ ᱡᱚᱠᱷᱚᱱᱤᱧ ᱯᱮ ᱠᱮᱫᱟ ᱟᱨ ᱱᱩᱭᱟᱜ ᱵᱟᱭ ᱩᱫᱩᱜ ᱮᱫᱟ ᱚᱱᱮ ᱚᱭᱮᱵᱽᱼᱥᱟᱭᱤᱴ ᱵᱟᱝ ᱦᱩᱭ ᱠᱟᱱᱟ ᱤᱧᱟᱹᱜ ᱨᱮ ᱥᱟᱠᱥᱮᱥᱯᱷᱩᱞ ᱦᱩᱭᱮᱱᱟ ᱛᱚ ᱚᱱᱟ ᱞᱟᱹᱜᱤᱫ ᱛᱮ ᱩᱱᱤ ᱢᱮᱛᱟᱣ ᱫᱤᱧᱟᱹ ᱟᱢ ᱱᱚᱣᱟ ᱮᱯ ᱠᱩᱞᱟᱹᱭ ᱢᱮ ᱛᱚ ᱩᱱᱤ ᱮᱯ ᱠᱷᱩᱞᱟᱹᱣᱤᱧ ᱢᱮᱛᱟ ᱫᱮ ᱠᱷᱟᱱ ᱱᱩᱭ ᱢᱟ ᱩᱱᱤ ᱤᱱᱟᱹ ᱤᱭᱟᱹ ᱠᱮᱫᱟᱭ ᱛᱚ ᱧᱮᱞᱫᱟᱭ ᱵᱟᱝ ᱦᱩᱭ ᱠᱟᱱᱟ ᱛᱚ ᱡᱚᱠᱷᱚᱱ ᱫᱩᱵᱟᱨᱤᱧ ᱩᱫᱩᱜᱼᱟᱭ ᱠᱟᱱᱟ ᱛᱚ ᱫᱚᱠᱟᱱ ᱤᱧᱟᱹᱜ ᱧᱮᱞ ᱠᱟᱛᱮᱫ ᱛᱚᱠᱷᱚᱱᱮᱭ ᱢᱮᱱᱫᱟ ᱡᱮ ᱦᱩᱭ ᱠᱟᱱᱟ ᱚᱛᱚ ᱚᱱᱟ ᱞᱟᱹᱜᱤᱫ ᱛᱮ ᱠᱟᱹᱣᱰᱤ ᱤᱧ ᱮᱢ ᱠᱟᱛᱮᱫ ᱩᱱᱤᱭᱟᱜ ᱡᱚᱠᱷᱚᱱ ᱵᱟᱝ ᱦᱩᱭ ᱞᱮᱱᱟ ᱛᱚ ᱚᱱᱟ ᱞᱟᱹᱜᱤᱫᱛᱮ ᱤᱧ ᱢᱮᱛᱟᱭ ᱠᱟᱱᱟ ᱡᱮ ᱢᱚᱡᱽᱛᱮ ᱢᱮᱞᱢᱮ ᱟᱢ ᱚᱸᱰᱮ ᱤᱧ ᱠᱟᱹᱣᱰᱤᱧ ᱠᱩᱞ ᱠᱟᱫᱟ ᱟᱢ ᱵᱟᱢ ᱧᱮᱞ ᱠᱟᱫᱟ ᱛᱚ ᱤᱧᱟᱹᱜ ᱨᱮᱭ ᱜᱮᱫ ᱠᱮᱫᱟ ᱟᱨ ᱡᱚᱠᱷᱚᱱ ᱟᱢᱟᱜ ᱨᱮ ᱡᱚᱠᱷᱚᱱ ᱵᱟᱭ ᱩᱫᱩᱜ ᱫᱟ ᱛᱚᱵᱮ ᱫᱚ ᱥᱮ ᱟᱢᱨᱮᱱ ᱤᱭᱟᱹᱜᱮ ᱵᱟᱭ ᱮᱢ ᱟᱠᱟᱣᱟᱫ ᱢᱮᱭᱟ ᱟᱢᱟᱜ ᱦᱟᱛᱨᱮ ᱵᱟᱝ ᱪᱟᱞᱟᱣ ᱠᱟᱱᱟ ᱚᱱᱟᱜᱮ ᱛᱚᱠᱷᱚᱱ ᱫᱚ ᱟᱹᱞᱤᱧ ᱢᱚᱡᱽ ᱛᱮᱞᱤᱧ ᱢᱮᱛᱟ ᱫᱮᱭᱟ ᱡᱮ ᱟᱢ ᱠᱟᱹᱣᱰᱤ ᱧᱮᱞᱢᱮ ᱢᱚᱡᱽᱛᱮ ᱤᱧ ᱠᱩᱞ ᱠᱟᱹᱫᱟᱹᱧ